ᱜᱩᱜᱩᱞ ᱦᱩᱭᱩᱜ ᱠᱟᱱᱟ ᱮᱢᱚᱱ ᱢᱤᱫᱴᱟᱱ ᱥᱳᱥᱟᱞ ᱢᱤᱰᱤᱭᱟ ᱯᱞᱟᱴᱯᱷᱨᱚᱢ ᱡᱟᱦᱟᱸ ᱠᱷᱚᱡ ᱟᱢ ᱡᱟᱦᱟᱱᱟᱜ ᱰᱤᱴᱮᱞᱥ ᱜᱮ ᱫᱚᱨᱠᱟᱨᱟᱢ ᱥᱮ ᱡᱟᱦᱟᱱᱟᱜ ᱡᱤᱱᱤᱥ ᱵᱟᱢ ᱫᱤᱥᱟᱹᱭᱮᱫ ᱥᱮ ᱠᱷᱚᱡ ᱮᱢ ᱢᱮᱱᱮᱫ ᱥᱮ ᱡᱟᱦᱟᱱ ᱡᱟᱭᱜᱟ ᱪᱟᱞᱟᱜ ᱮᱢ ᱢᱮᱱᱮᱫ ᱡᱚᱛᱚᱜᱮᱢ ᱧᱟᱢᱟ ᱥᱮ ᱢᱤᱫᱴᱮᱡ ᱦᱚᱲ ᱮᱢ ᱥᱮᱸᱫᱽᱨᱟᱭ ᱥᱮ ᱚᱠᱚᱭ ᱠᱟᱱᱟᱭ ᱥᱮ ᱪᱮᱫ ᱪᱤᱠᱟᱭᱫᱟᱭ ᱚᱱᱟ ᱠᱚᱦᱚᱸ ᱜᱩᱜᱳᱞ ᱨᱮ ᱧᱟᱢᱚᱜ ᱜᱮᱭᱟ ᱠᱤᱱᱛᱩ ᱱᱚᱣᱟ ᱨᱮᱭᱟᱜ ᱵᱟᱹᱲᱤᱡ ᱫᱤᱠ ᱦᱚᱸ ᱢᱮᱱᱟᱜᱼᱟ ᱪᱮᱫ ᱞᱮᱠᱟ ᱫᱮᱠᱷᱟ ᱜᱮᱞᱚ ᱟᱭᱢᱟ ᱦᱚᱲ ᱱᱚᱣᱟ ᱜᱩᱜᱳᱞ ᱠᱟᱨᱚᱱᱚᱜ ᱛᱮᱜᱮ ᱠᱚ ᱞᱟᱹᱴᱩᱜ ᱠᱟᱱᱟ ᱥᱮ ᱦᱚᱲ ᱠᱚ ᱧᱮᱞ ᱴᱷᱤᱠᱚᱜ ᱠᱟᱱᱟ ᱟᱭᱢᱟ ᱦᱚᱲ ᱱᱚᱣᱟ ᱜᱩᱜᱳᱞ ᱠᱟᱨᱚᱱ ᱛᱮᱜᱮ ᱠᱚ ᱵᱟᱹᱲᱤᱡᱚᱜ ᱠᱟᱱᱟ ᱥᱮ ᱢᱟᱱ ᱥᱚᱱᱢᱟᱱ ᱦᱟᱹᱱᱤᱜ ᱠᱟᱱ ᱛᱟᱠᱚᱣᱟ ᱜᱩᱜᱳᱞ ᱨᱮ ᱡᱟᱦᱟᱸ ᱠᱤᱪᱷᱩ ᱪᱟᱞᱟᱜ ᱠᱟᱱᱟ ᱦᱚᱭᱛᱳ ᱢᱚᱡᱽ ᱠᱟᱨᱚᱱᱚᱜ ᱛᱮᱜᱮ ᱪᱟᱞᱟᱜ ᱠᱟᱹᱱᱟᱹᱧ ᱛᱳ ᱜᱩᱜᱳᱞ ᱠᱟᱨᱚᱱᱚᱜ ᱛᱮ ᱟᱭᱢᱟ ᱦᱚᱲᱟᱜ ᱤᱭᱟᱹ ᱱᱚᱥᱴᱚᱜ ᱠᱟᱱᱟ ᱱᱚᱣᱟ ᱨᱮᱭᱟᱜ ᱢᱚᱡᱽ ᱫᱤᱠ ᱦᱚᱸ ᱢᱮᱱᱟᱜᱼᱟ ᱵᱟᱹᱲᱤᱡ ᱫᱤᱠ ᱦᱚᱸ ᱢᱮᱱᱜᱼᱟ ᱚᱠᱚᱭ ᱵᱟᱵᱟ ᱦᱚᱲ ᱵᱮᱯᱟᱨ ᱫᱚ ᱦᱩᱭᱩᱜ ᱠᱟᱱᱟ ᱟᱹᱵᱩ ᱪᱮᱛᱟᱱ ᱨᱮ ᱟᱵᱚ ᱫᱚ ᱚᱠᱟ ᱥᱮᱫ ᱞᱮᱠᱟᱛᱮ ᱚᱱᱟ ᱵᱚᱱ ᱵᱮᱵᱚᱦᱟᱨᱟ ᱥᱮ ᱚᱠᱟ ᱥᱮᱫ ᱞᱮᱠᱟ ᱛᱮᱵᱚᱱ ᱧᱮᱞ ᱵᱟᱲᱟᱭᱟ ᱚᱱᱟ ᱫᱚ ᱟᱵᱚ ᱴᱷᱮᱡ ᱠᱟᱱ ᱜᱮᱭᱟ ᱜᱩᱜᱳᱞ ᱫᱚ ᱵᱟᱹᱲᱤᱡ ᱯᱞᱟᱴᱯᱷᱨᱚᱢ ᱫᱚ ᱵᱟᱝ ᱠᱟᱱᱟ ᱜᱤᱜᱳᱞ ᱪᱷᱟᱲᱟ ᱟᱵᱚ ᱢᱤᱫ ᱫᱤᱱ ᱦᱚᱸ ᱵᱟᱵᱚᱱ ᱪᱟᱞᱟᱣ ᱫᱟᱲᱮᱭᱟᱜ ᱠᱟᱱᱟ ᱡᱮᱦᱮᱛᱩ ᱟᱵᱚ ᱥᱳᱥᱟᱞ ᱢᱤᱰᱤᱭᱟ ᱨᱮᱱ ᱡᱩᱜᱽ ᱨᱮᱱ ᱜᱤᱫᱽᱨᱟᱹ ᱠᱟᱱᱟ ᱵᱚᱱ ᱡᱚᱛᱚ ᱥᱮᱫ ᱛᱮᱜᱮ ᱧᱮᱞ ᱦᱩᱭᱩᱜ ᱛᱟᱵᱚᱱᱟ ᱟᱵᱚ ᱫᱚ ᱡᱟᱭᱦᱳᱠ ᱚᱱᱟ ᱵᱟᱹᱲᱤᱡ ᱡᱤᱱᱤᱥ ᱡᱮᱱᱚ ᱵᱟᱵᱚᱱ ᱧᱮᱞ ᱥᱮ ᱵᱟᱵᱚᱱ ᱜᱤᱰᱤᱭ ᱜᱩᱜᱳᱞ ᱨᱮ ᱡᱮᱴᱟ ᱡᱟᱨ ᱠᱟᱨᱚᱱᱮ ᱦᱚᱲ ᱥᱮ ᱡᱟᱦᱟᱸᱭᱟᱜ ᱠᱷᱚᱛᱤ ᱦᱩᱭᱩᱜ ᱥᱮ ᱩᱱᱤᱭᱟᱜ ᱢᱟᱱ ᱥᱚᱱᱢᱟᱱ ᱦᱟᱹᱱᱤᱜ ᱛᱟᱭ